ᱦᱮᱞᱳ ᱦᱮᱞᱳ ᱤᱧ ᱠᱳᱪ ᱤᱧ ᱞᱟᱹᱭᱮᱜᱼᱟ ᱦᱳᱭ ᱯᱷᱩᱴᱵᱚᱞ ᱠᱷᱮᱞ ᱠᱚᱧ ᱯᱷᱩᱴᱵᱚᱞ ᱠᱷᱮᱞ ᱠᱚᱧ ᱯᱷᱩᱴᱵᱚᱞ ᱠᱷᱮᱞ ᱠᱚᱧ ᱪᱮᱫ ᱟᱠᱚᱣᱟ ᱟᱫᱚ ᱟᱯᱮ ᱨᱮᱱ ᱴᱤᱢ ᱠᱚ ᱢᱮᱱᱟᱜ ᱠᱚᱣᱟ ᱥᱮ ᱵᱟᱝ ᱜᱮ ᱦᱳᱭ ᱦᱳᱭ ᱛᱚ ᱦᱮᱸ ᱦᱳᱭ ᱦᱳᱭ ᱚᱱᱟ ᱨᱮᱱᱟᱜ ᱴᱮᱱ ᱦᱚᱸ ᱵᱟᱝ ᱚᱱᱟ ᱨᱮᱱᱟᱜ ᱯᱷᱤ ᱠᱚᱫᱚ ᱵᱟᱝᱜᱮ ᱟᱯᱮ ᱥᱮᱛᱟᱜ ᱦᱤᱡᱩᱜ ᱯᱮ ᱫᱟᱹᱲ ᱯᱮ ᱨᱟᱱᱤᱝ ᱯᱮ ᱱᱟᱯᱟᱭ ᱛᱮ ᱠᱷᱮᱞ ᱯᱮ ᱤᱱᱟᱹᱜᱮ ᱦᱳᱭ ᱟᱨ ᱦᱮᱸ ᱯᱷᱤ ᱠᱚᱫᱚ ᱵᱟᱝᱜᱮ ᱟᱨ ᱫᱤᱱ ᱦᱤᱡᱩᱜ ᱯᱮ ᱢᱟ ᱢᱤᱫᱴᱤᱡ ᱵᱟᱨᱭᱟ ᱵᱟᱨᱭᱟ ᱯᱮᱭᱟ ᱴᱤᱢ ᱦᱚᱸ ᱚᱸᱰᱮ ᱦᱩᱭᱩᱜ ᱞᱟᱹᱠᱛᱤ ᱦᱳᱭ ᱦᱳᱭ ᱦᱳᱭ ᱦᱳᱭ ᱟᱨ ᱮᱯᱥᱮᱱᱴ ᱠᱚᱫᱚ ᱵᱟᱭ ᱜᱟᱱᱚᱜᱼᱟ ᱦᱮᱸ ᱦᱮᱸ ᱦᱮᱸ ᱦᱮᱸ ᱜᱨᱟᱣᱩᱱᱰ ᱫᱚ ᱱᱚᱣᱟ ᱥᱩᱨ ᱨᱮᱜᱮ ᱡᱟᱦᱟᱸ ᱜᱷᱟᱴᱥᱤᱞᱟ ᱮᱨᱤᱭᱟ ᱥᱩᱨ ᱨᱮ ᱢᱮᱱᱟᱜᱼᱟ ᱚᱱᱟᱜᱮ ᱦᱳᱭ ᱟᱨ ᱮᱯᱥᱮᱱᱴ ᱠᱚᱫᱚ ᱵᱟᱭ ᱜᱟᱱᱚᱜᱼᱟ ᱦᱮᱸ ᱥᱮᱛᱟᱝ ᱦᱤᱡᱩᱜ ᱯᱮ ᱥᱮᱛᱟᱜ ᱫᱚ ᱦᱳᱭ ᱥᱮᱛᱟᱜ ᱞᱟᱹᱜᱤᱫᱚᱜ ᱨᱟᱱᱤᱝ ᱠᱚ ᱦᱩᱭᱩᱜᱼᱟ ᱨᱟᱱᱤᱝ ᱯᱤᱴᱤ ᱠᱚ ᱥᱟᱶ ᱥᱟᱶᱛᱮ ᱟᱹᱰᱤ ᱠᱤᱪᱷᱩ ᱦᱮᱸ ᱥᱮᱛᱟᱜ ᱪᱟᱨ ᱥᱟᱲᱮ ᱪᱟᱨ ᱠᱚᱛᱮ ᱚ ᱦᱳᱭ ᱟᱴ ᱵᱟᱡᱮ ᱫᱷᱟᱹᱵᱤᱡ ᱴᱨᱮᱱᱤᱝ ᱦᱩᱭᱩᱜᱼᱟ ᱦᱳᱭ ᱦᱮᱸ ᱴᱨᱮᱱᱤᱝ ᱠᱚᱨᱮᱱᱟᱜ ᱵᱮᱵᱚᱥᱛᱷᱟ ᱠᱚ ᱢᱮᱱᱟᱜᱼᱟ ᱦᱮᱸ ᱯᱞᱮᱭᱟᱨ ᱤᱱᱠᱟᱹ ᱵᱟᱭᱤᱥ ᱛᱤᱨᱤᱥ ᱡᱚᱱ ᱜᱟᱱ ᱦᱳᱭ ᱦᱳᱭ ᱦᱮᱸ ᱞᱟᱜᱮᱡᱟ ᱦᱮᱸ ᱞᱟᱜᱮ ᱡᱟᱦᱟᱸ ᱛᱤᱱᱟᱹᱜ ᱞᱟᱜᱮ ᱯᱮ ᱦᱮᱡ ᱫᱟᱲᱮᱭᱟᱜᱼᱟ ᱪᱮᱫᱟᱜ ᱥᱮ ᱱᱤᱛᱚᱜ ᱢᱟ ᱠᱷᱮᱞ ᱠᱚᱦᱚᱸ ᱥᱮᱴᱮᱨᱚᱜ ᱠᱟᱱᱟ ᱛᱤᱱᱟᱹᱜ ᱞᱟᱜᱮ ᱯᱮ ᱦᱤᱡᱩᱜᱼᱟ ᱩᱱᱟᱹᱜ ᱜᱮ ᱥᱩᱵᱤᱫᱷᱟ ᱢᱮᱱᱟᱜ ᱦᱮᱸ ᱦᱚᱸ ᱴᱷᱤᱠ ᱜᱮᱭᱟ ᱜᱟᱯᱟ ᱠᱷᱚᱱ ᱜᱮ ᱦᱤᱡᱩᱜ ᱯᱮ ᱦᱳᱭ ᱦᱚᱸ ᱜᱟᱯᱟ ᱠᱷᱚᱱᱜᱮ ᱦᱤᱡᱩᱜ ᱯᱮ ᱦᱚᱸ ᱴᱷᱤᱠ ᱜᱮᱭᱟ ᱦᱚᱸ ᱟᱴ ᱵᱟᱡᱮ ᱫᱷᱟᱹᱨᱤᱡ ᱯᱮᱠᱴᱤᱥ ᱦᱩᱭᱩᱜᱼᱟ ᱦᱳᱭ ᱦᱚᱸ ᱴᱷᱤᱠ ᱜᱮᱭᱟ ᱦᱳᱭ